ᱤᱧ ᱫᱚ ᱟᱞᱮ ᱟᱛᱳ ᱨᱮᱭᱟᱜ ᱠᱚᱞ ᱨᱮᱭᱟᱜ ᱫᱟᱜ ᱤᱧ ᱧᱟᱢᱟ ᱠᱚᱞ ᱫᱚ ᱟᱹᱰᱤ ᱡᱚᱛᱱᱚ ᱛᱮᱞᱮ ᱫᱚᱦᱚᱭᱟ ᱠᱚᱴ ᱞᱮᱠᱷᱚᱱ ᱫᱟᱜ ᱞᱮ ᱟᱹᱜᱩᱭᱟ ᱠᱚᱞ ᱠᱚᱨᱮ ᱞᱮ ᱛᱳᱯᱳᱱᱟ ᱠᱚᱞ ᱵᱟᱹᱲᱤᱡ ᱞᱮᱱ ᱠᱷᱟᱱ ᱮᱴᱟᱜ ᱟᱛᱳ ᱠᱷᱚᱱ ᱫᱟᱜ ᱞᱮ ᱟᱹᱜᱩᱭᱟ ᱟᱨ ᱫᱟᱜ ᱧᱩᱸ ᱫᱩ ᱟᱹᱰᱤ ᱜᱮ ᱵᱷᱟᱹᱜᱤ ᱜᱮᱭᱟ ᱦᱚᱲᱢᱚ ᱠᱚ ᱱᱟᱯᱟᱭᱮ ᱫᱚᱦᱚᱭᱟ